ᱦᱳᱭ ᱫᱤ ᱤᱧᱟᱝ ᱟᱜ ᱫᱟᱬᱟ ᱨᱮᱱᱟᱜ ᱡᱟᱭᱜᱟ ᱫᱚ ᱟᱹᱰᱤ ᱟᱭᱢᱟ ᱜᱮ ᱢᱮᱱᱟᱜᱼᱟ ᱥᱮ ᱫᱟᱬᱟ ᱠᱟᱛᱮᱫ ᱡᱟᱦᱟᱸᱠᱚᱧ ᱵᱩᱡᱽ ᱠᱟᱫᱟ ᱱᱚᱣᱟ ᱠᱟᱹᱴᱤᱡ ᱰᱤᱴᱮᱞᱥ ᱤᱧ ᱞᱟᱹᱭ ᱯᱟᱥᱱᱟᱣᱟ ᱤᱧᱟᱜ ᱚᱲᱟᱜ ᱯᱟᱥᱮᱨᱮ ᱫᱟᱬᱟᱱ ᱢᱮᱱᱟᱜᱼᱟ ᱡᱟᱭᱜᱟ ᱢᱮᱱᱟᱜᱼᱟ ᱵᱟᱸᱠᱩᱲᱟ ᱨᱮᱱᱟᱝ ᱢᱩᱠᱩᱴᱢᱚᱱᱤᱯᱩᱨ ᱢᱩᱠᱩᱴᱢᱚᱱᱤᱯᱩᱨ ᱮᱢᱚᱱ ᱢᱤᱫᱴᱟᱱ ᱡᱟᱭᱜᱟ ᱠᱟᱱᱟ ᱡᱟᱦᱟᱸ ᱫᱚ ᱥᱟᱨᱟ ᱫᱤᱥᱚᱢ ᱠᱷᱚᱱ ᱧᱮᱧᱮᱞ ᱞᱟᱹᱜᱤᱫ ᱠᱚ ᱜᱟᱹᱰᱤ ᱛᱮᱠᱚ ᱩᱰᱟᱹᱣ ᱦᱤᱡᱩᱜᱼᱟ ᱥᱮ ᱰᱩᱞᱩᱝ ᱜᱟᱹᱰᱤ ᱥᱮ ᱢᱚᱴᱚᱨ ᱜᱟᱹᱰᱤ ᱛᱮᱠᱚ ᱦᱤᱡᱩᱜᱼᱟ ᱧᱮᱧᱮᱞ ᱧᱮᱞ ᱠᱟᱛᱮᱫ ᱮᱢᱚᱱ ᱪᱮᱦᱨᱟ ᱠᱚ ᱵᱩᱡᱷᱟᱹᱣ ᱠᱟᱫᱟ ᱥᱮ ᱤᱧ ᱦᱚᱸᱧ ᱢᱟᱡᱷᱮ ᱢᱚᱫᱽᱫᱷᱮᱧ ᱪᱟᱞᱟᱜ ᱜᱮᱭᱟ ᱮᱢᱚᱱ ᱪᱮᱦᱨᱟ ᱟᱞᱮᱭᱟᱝ ᱢᱩᱠᱩᱴᱢᱚᱱᱤᱯᱩᱨ ᱡᱟᱭᱜᱟ ᱠᱟᱱᱟ ᱵᱟᱨ ᱵᱟᱨ ᱦᱤᱡᱩᱜ ᱜᱮ ᱵᱩᱡᱷᱟᱹᱣ ᱢᱮᱭᱟ ᱟᱨᱦᱚᱸ ᱤᱧ ᱟᱰᱤ ᱟᱭᱢᱟ ᱡᱟᱭᱜᱟᱧ ᱫᱟᱬᱟᱣᱟᱠᱟᱫᱟ ᱡᱮᱢᱚᱱ ᱫᱤᱜᱷᱟᱧ ᱪᱟᱞᱟᱣ ᱠᱟᱱᱟ ᱫᱤᱜᱷᱟ ᱪᱟᱞᱟᱜ ᱨᱮ ᱮᱢᱚᱱ ᱢᱚᱡᱤᱧ ᱵᱩᱡᱷᱟᱹᱣ ᱠᱟᱫᱟ ᱡᱟᱦᱟᱸ ᱫᱚ ᱥᱚᱢᱩᱫᱨᱚ ᱨᱮᱱᱟᱜ ᱰᱷᱮᱣ ᱥᱮ ᱨᱮᱭᱟᱲ ᱦᱟᱣᱟ ᱮᱛᱚ ᱪᱮᱦᱨᱟᱧ ᱟᱴᱠᱟᱨ ᱠᱟᱫᱟ ᱟᱴᱠᱟᱨ ᱠᱟᱛᱮᱫ ᱮᱢᱚᱱ ᱦᱚᱲᱢᱚ ᱨᱮ ᱵᱷᱤᱡᱟᱹᱣ ᱠᱟᱣᱫᱤᱧᱟ ᱥᱮ ᱚᱱᱟ ᱵᱷᱤᱡᱟᱹᱣ ᱠᱟᱛᱮᱫ ᱦᱚᱲ ᱴᱷᱮᱱ ᱞᱟᱹᱭ ᱦᱚᱸ ᱚᱦᱚᱧ ᱯᱟᱥᱱᱟᱣ ᱫᱟᱲᱮ ᱠᱮᱭᱟ ᱪᱮᱫᱟᱜ ᱱᱚᱣᱟ ᱚᱵᱷᱤᱜᱽᱜᱚᱛᱟ ᱮᱢᱚᱱ ᱢᱤᱫᱴᱟᱱ ᱦᱮᱡ ᱠᱟᱣᱫᱤᱧᱟ ᱡᱮ ᱥᱚᱢᱩᱫᱨᱚ ᱡᱤᱱᱤᱥᱴᱟ ᱪᱮᱫ ᱠᱟᱱᱟ ᱥᱮ ᱰᱷᱮᱣ ᱪᱮᱫ ᱞᱮᱠᱟᱱᱟ ᱱᱚᱣᱟ ᱤᱧᱟᱹᱜ ᱚᱱᱛᱚᱨ ᱨᱮ ᱦᱤᱰᱤᱡ ᱚᱜᱼᱟ ᱚᱸᱰᱮ ᱵᱟᱫᱽ ᱠᱟᱛᱮᱫ ᱟᱨᱦᱚᱸ ᱮᱴᱟᱜ ᱡᱟᱭᱜᱟ ᱠᱚᱧ ᱪᱟᱞᱟᱣ ᱠᱟᱱᱟ ᱡᱮᱢᱚᱱ ᱵᱤᱨᱵᱷᱩᱢ ᱵᱳᱞᱯᱩᱨ ᱥᱟᱱᱛᱤᱱᱤᱠᱮᱛᱚᱱ ᱛᱟᱨᱟᱯᱤᱴᱷ ᱟᱨ ᱚᱡᱳᱫᱽᱫᱷᱟ ᱯᱩᱨᱩᱞᱤᱭᱟ ᱨᱮᱱᱟᱜ ᱚᱡᱳᱫᱽᱫᱷᱟ ᱯᱟᱦᱟᱲ ᱡᱟᱦᱟᱸ ᱫᱚ ᱤᱛᱤᱦᱟᱥ ᱨᱮ ᱚᱞ ᱢᱮᱱᱟᱜᱼᱟ ᱮᱢᱚᱱ ᱚᱡᱳᱫᱽᱫᱷᱟ ᱵᱩᱨᱩ ᱨᱮ ᱮᱢᱚᱱ ᱥᱟᱨᱡᱚᱢ ᱯᱟᱞᱦᱟᱛᱮ ᱫᱟᱨᱮ ᱛᱮ ᱵᱩᱨᱩ ᱱᱟᱹᱲᱤ ᱮᱢᱚᱱ ᱥᱟᱡᱟᱣ ᱠᱟᱱᱟ ᱚᱱᱟ ᱧᱮᱞ ᱠᱟᱛᱮᱫ ᱟᱹᱰᱤ ᱢᱚᱡᱤᱧ ᱵᱩᱡᱷᱟᱣ ᱠᱟᱫᱟ ᱥᱮ ᱟᱴᱠᱟᱨ ᱠᱟᱹᱫᱟᱹᱧ ᱡᱟᱦᱟᱸ ᱫᱚ ᱤᱧᱟᱹᱜ ᱚᱱᱛᱚᱨ ᱨᱮ ᱟᱹᱰᱤ ᱢᱚᱡᱤᱧ ᱵᱩᱡᱟ ᱱᱚᱣᱟᱜᱮ ᱤᱧᱟᱝ ᱟᱜ ᱡᱤᱵᱚᱱ ᱨᱮ ᱫᱟᱬᱟᱱ ᱨᱮᱱᱟᱜ ᱵᱤᱥᱮᱥ ᱟᱨᱚ ᱵᱟᱸᱠᱩᱲᱟᱨᱮ ᱥᱩᱥᱩᱱᱤᱭᱟ ᱯᱟᱦᱟᱲ ᱢᱮᱱᱟᱜ ᱛᱟᱞᱮᱭᱟ ᱥᱩᱥᱩᱱᱤᱭᱟ ᱯᱟᱦᱟᱲ ᱨᱮᱦᱚᱸ ᱟᱹᱰᱤ ᱢᱚᱡᱟᱱ ᱜᱮᱭᱟ ᱮᱵᱚᱝ ᱵᱤᱥᱱᱩᱯᱩᱨᱤᱧ ᱪᱟᱞᱟᱣ ᱠᱟᱱᱟ ᱵᱤᱥᱱᱩᱯᱩᱨ ᱨᱮᱦᱚᱸ ᱡᱟᱦᱟᱸ ᱦᱟᱥᱟ ᱨᱮᱱᱟᱝ ᱵᱤᱵᱷᱤᱱᱱᱚ ᱫᱷᱚᱨᱚᱱᱮᱨ ᱡᱚᱱᱛᱚᱨᱚᱯᱟᱛᱤ ᱛᱳᱭᱨᱤᱭᱟᱠᱚ ᱥᱮ ᱵᱚᱸᱜᱟᱣᱟᱜ ᱢᱩᱨᱛᱤ ᱦᱚᱸᱜᱼᱚᱭ ᱡᱮ ᱟᱵᱚ ᱡᱟᱦᱮᱨ ᱵᱩᱴᱟᱹ ᱠᱚᱨᱮᱜ ᱦᱟᱹᱛᱤ ᱜᱷᱚᱲᱟ ᱵᱚᱱ ᱟᱹᱜᱩᱭᱮᱫ ᱠᱚᱣᱟ ᱡᱷᱚᱛᱚ ᱯᱳᱭᱞᱳ ᱠᱚ ᱟᱵᱤᱥᱠᱟᱨ ᱠᱟᱫᱟ ᱵᱤᱥᱱᱩᱯᱩᱨ ᱢᱨᱤᱛ ᱥᱤᱞᱯᱚ ᱡᱟᱦᱟᱸ ᱠᱚ ᱞᱟᱹᱭᱚᱜ ᱠᱟᱱᱟ ᱥᱮ ᱦᱟᱥᱟ ᱨᱮᱱᱟᱝ ᱛᱤ ᱛᱮᱠᱚ ᱡᱩᱛ ᱠᱟᱛᱮᱫ ᱠᱚ ᱵᱮᱵᱚᱦᱟᱨ ᱦᱚᱪᱚᱭᱮᱫ ᱵᱚᱱᱟ ᱱᱤᱛᱚᱜ ᱟᱨ ᱫᱟᱬᱟᱱ ᱪᱟᱞᱟᱣ ᱠᱟᱛᱮᱫ ᱱᱚᱝᱠᱟ ᱜᱮ ᱚᱵᱷᱤᱜᱽᱜᱚᱛᱟᱧ ᱧᱟᱢ ᱠᱟᱫᱟ ᱡᱟᱦᱟᱸ ᱫᱚ ᱚᱠᱚᱭ ᱴᱷᱮᱱ ᱦᱚᱸ ᱞᱟᱹᱭᱛᱮ ᱵᱟᱹᱧ ᱯᱟᱥᱱᱟᱣ ᱫᱟᱲᱮᱭᱟᱜᱼᱟ ᱱᱤᱭᱟᱹᱜᱮ ᱤᱧᱟᱹᱝ ᱟᱜ ᱫᱟᱬᱟ ᱨᱮᱱᱟᱜ ᱚᱵᱷᱤᱜᱽᱜᱚᱛᱟ ᱢᱩᱞ ᱩᱫᱽᱫᱮᱥᱥᱚ ᱫᱚ